ᱤᱧ ᱫᱩᱧ ᱠᱩᱥᱤᱭᱟᱜ ᱟ ᱫᱚᱝ ᱥᱮᱨᱮᱧ ᱞᱟᱜᱽᱬᱮᱸ ᱥᱮᱨᱮᱧ ᱯᱚᱨᱚᱵᱽ ᱥᱮᱨᱮᱧ ᱵᱟᱦᱟ ᱥᱮᱨᱮᱧ ᱤᱱᱟᱹ ᱠᱚᱜᱤᱧ ᱠᱩᱥᱤᱭᱟᱜ ᱟ ᱟᱨ ᱥᱮᱨᱮᱧ ᱟᱸᱡᱚᱢ ᱛᱮᱫᱚ ᱟᱵᱚ ᱥᱟᱱᱛᱟᱲ ᱥᱚᱢᱟᱡᱽ ᱨᱮᱱᱟᱜ ᱥᱮᱨᱮᱧ ᱠᱩᱜᱤᱧ ᱟᱸᱡᱚᱢᱟ ᱟᱨ ᱥᱮᱨᱮᱧ ᱠᱚᱨᱤᱜᱚᱨ ᱛᱮᱫᱩᱧ ᱠᱩᱥᱤᱭᱟᱭᱟ ᱠᱚᱞᱯᱚᱱᱟ ᱦᱟᱸᱥᱫᱟᱜ ᱟᱨ ᱛᱷᱟᱹᱱᱤᱠ ᱥᱮᱨᱮᱧ ᱛᱮᱫᱚ ᱚᱱᱮ ᱞᱟᱝᱜᱽᱬᱮᱸ ᱥᱮᱨᱮᱧ ᱴᱩᱦᱩᱞ ᱞᱟᱝᱜᱽᱬᱮ ᱡᱷᱤᱠᱟᱹ ᱞᱟᱝᱜᱽᱬᱮᱸ ᱰᱟᱱᱴᱟ ᱞᱟᱝᱜᱽᱬᱮᱸ